ᱟᱞᱮ ᱟᱹᱛᱩ ᱢᱤᱫ ᱡᱚᱠᱷᱚᱱ ᱫᱚ ᱦᱟᱴ ᱦᱩᱭᱩᱜᱼᱟ ᱦᱟᱴ ᱦᱩᱭᱩᱜ ᱠᱟᱛᱮᱫ ᱟᱹᱰᱤ ᱜᱟᱱ ᱱᱚᱝᱠᱟ ᱜᱮᱠᱚ ᱩᱱᱠᱩ ᱵᱤᱦᱟᱨᱤ ᱠᱚᱠᱚ ᱟᱨ ᱩᱱᱠᱩ ᱠᱚ ᱯᱟᱴᱷᱟᱱ ᱠᱚ ᱤᱱᱭᱟᱹ ᱜᱟᱱ ᱠᱚᱠᱚ ᱟᱹᱜᱩᱭᱟ ᱞᱩᱜᱽᱲᱤ ᱟᱨ ᱦᱚᱸ ᱫᱚᱛᱚ ᱯᱮᱱᱴ ᱠᱚ ᱦᱚᱸ ᱟᱨ ᱠᱚᱠᱚ ᱟᱹᱜᱩᱭᱟ ᱟᱹᱰᱤ ᱪᱮᱦᱨᱟ ᱟᱹᱜᱩ ᱠᱟᱛᱮᱫ ᱩᱱᱠᱩ ᱠᱚ ᱦᱟᱴᱟ ᱟᱨ ᱵᱤᱞᱟᱹᱛᱤ ᱥᱩᱠᱨᱤ ᱡᱤᱞ ᱟᱨ ᱵᱮᱜᱟᱲ ᱵᱤᱞᱟᱹᱛᱤ ᱟᱹᱰᱤ ᱜᱟᱱᱠᱚ ᱟᱹᱜᱩᱭᱟ ᱠᱚᱢ ᱠᱚᱛᱮ ᱦᱚᱸ ᱧᱟᱢᱚᱜᱼᱟ ᱫᱟᱹᱛᱟᱹᱱᱤ ᱦᱚᱸ ᱧᱟᱢᱚᱜᱼᱟ ᱩᱫ ᱦᱚᱸ ᱧᱟᱢᱚᱜᱼᱟ ᱟᱹᱰᱤ ᱥᱟᱺᱜᱤᱧ ᱥᱟᱺᱜᱤᱧ ᱠᱚ ᱦᱤᱡᱩᱜᱼᱟ ᱤᱧ ᱜᱚ ᱛᱟᱠᱚ ᱦᱟᱛᱟᱣ ᱠᱟᱛᱮᱫ ᱩᱱᱠᱩ ᱠᱚ ᱦᱤᱡᱩᱜᱼᱟ ᱟᱨ ᱮᱴᱟᱜ ᱠᱚᱦᱚᱸ ᱠᱚ ᱦᱤᱡᱩᱜᱼᱟ ᱠᱚ ᱦᱟᱴ ᱫᱟᱲᱟᱭ ᱜᱮᱭᱟ ᱠᱚ ᱟᱹᱠᱷᱨᱤᱧ ᱜᱮᱭᱟ ᱠᱚ ᱟᱨ ᱢᱟᱹᱥᱩᱞ ᱦᱚᱸᱠᱚ ᱠᱚᱠᱚᱭᱟ ᱥᱚᱭ ᱴᱟᱠᱟ ᱠᱟᱛᱮᱫ ᱠᱚ ᱠᱚᱠᱚᱭᱟ ᱩᱱᱠᱩ ᱠᱚ ᱠᱚᱠᱚᱭᱟ ᱛᱤᱱᱟᱹᱜ ᱪᱮᱨᱦᱟ ᱦᱟᱴ ᱨᱮ ᱦᱤᱡᱩᱜ ᱟᱭ ᱟᱨ ᱩᱱᱠᱩ ᱠᱚ ᱠᱚᱢ ᱫᱟᱢ ᱠᱚᱠᱚ ᱦᱚᱸᱠᱚ ᱮᱢᱟ ᱠᱚᱣᱟ ᱚᱱᱟ ᱯᱚᱴᱟᱯᱩᱴᱤ ᱪᱮᱛᱟᱱ ᱨᱮ ᱡᱩᱫᱤ ᱵᱤᱞᱟᱹᱛᱤ ᱪᱚᱞᱞᱤᱥ ᱴᱟᱠᱟ ᱠᱷᱟᱱ ᱛᱤᱨᱤᱥ ᱴᱟᱠᱟ ᱛᱮᱦᱚᱸ ᱠᱚ ᱮᱢᱟ ᱠᱚᱣᱟ ᱵᱮᱥ ᱵᱮᱥ ᱟᱨ ᱥᱟᱺᱜᱤᱧ ᱥᱟᱺᱜᱤᱧ ᱠᱚ ᱠᱷᱚᱱ ᱠᱚ ᱦᱤᱡᱩᱜᱼᱟ ᱦᱮᱡ ᱠᱟᱛᱮᱫ ᱱᱚᱝᱠᱟ ᱟᱹᱰᱤ ᱥᱟᱺᱜᱤᱧ ᱦᱟᱱᱟ ᱤᱪᱟᱹᱜ ᱜᱷᱩᱴᱩ ᱵᱟᱝᱠᱷᱟᱱ ᱠᱩᱧᱡᱩᱠᱚᱪᱟ ᱵᱩᱨᱩ ᱠᱚᱪᱟ ᱨᱮᱱ ᱠᱚᱠᱚ ᱦᱤᱡᱩᱜᱼᱟ ᱟᱨ ᱱᱟᱯᱟᱭ ᱱᱟᱯᱟᱭ ᱡᱤᱱᱤᱥ ᱠᱚᱠᱚ ᱤᱫᱤ ᱠᱟᱛᱮᱫ ᱠᱚᱠᱚ ᱪᱟᱞᱟᱜᱼᱟ ᱵᱮᱥ ᱵᱮᱥ ᱡᱤᱱᱤᱥ ᱦᱚᱸ ᱛᱟᱦᱮᱱᱟ ᱟᱨ ᱟᱹᱰᱤ ᱜᱟᱱ ᱵᱮᱜᱟᱲ ᱵᱤᱞᱟᱹᱛᱤ ᱩᱞ ᱟᱨ ᱵᱩᱥᱩᱵ ᱩᱫ ᱠᱚ ᱵᱟᱝ ᱢᱚᱛᱟᱢ ᱩᱫ ᱠᱚ ᱟᱹᱰᱤ ᱜᱟᱱ ᱡᱤᱱᱤᱥ ᱠᱚᱠᱚ ᱦᱟᱴᱟ ᱟᱞᱮ ᱵᱟᱹᱝᱜᱤ ᱟᱹᱛᱩ ᱨᱮᱫᱚ ᱵᱤᱡᱟᱹᱛᱟᱲᱟ ᱟᱹᱛᱩ ᱨᱮᱫᱚ ᱵᱤᱡᱟᱹᱛᱟᱲᱟ ᱟᱹᱛᱩ ᱨᱮᱠᱚ ᱦᱟᱴᱟ